ᱟᱹᱛᱩ ᱫᱤᱥᱚᱢ ᱨᱮᱢᱟ ᱰᱷᱮᱨ ᱢᱟᱨᱟᱝ ᱢᱟᱨᱟᱝ ᱪᱮᱬᱮ ᱠᱚᱢᱟ ᱵᱟᱠᱚ ᱧᱮᱞᱚᱜᱼᱟ ᱟᱫᱚ ᱡᱮᱛᱮ ᱠᱷᱚᱱᱤᱧ ᱠᱩᱥᱤᱭᱟᱠᱚᱣᱟ ᱠᱩᱭᱞᱤ ᱥᱟᱨᱚ ᱪᱮᱬᱮ ᱯᱚᱛᱟᱢ ᱠᱤᱥᱱᱤ ᱟᱹᱰᱤ ᱨᱚᱠᱚᱢ ᱟᱨᱦᱚᱸ ᱪᱮᱬᱮ ᱢᱮᱱᱟᱜ ᱠᱚᱜᱮᱭᱟ ᱟᱫᱚ ᱩᱱᱟᱹᱜ ᱧᱩᱛᱩᱢ ᱵᱟᱹᱧ ᱞᱟᱹᱭᱟ ᱟᱫᱚ ᱚᱸᱰᱮ ᱠᱷᱚᱱ ᱡᱮᱛᱮᱠᱷᱚᱱ ᱥᱮ ᱠᱚ ᱠᱩᱭᱞᱤ ᱪᱮᱫᱟᱜ ᱪᱮ ᱟᱹᱰᱤ ᱪᱮᱦᱨᱟ ᱨᱟᱜᱽ ᱛᱟᱠᱚ ᱟᱹᱰᱤ ᱪᱮᱦᱨᱟ ᱨᱟᱦᱟ ᱛᱟᱠᱚ ᱟᱸᱡᱚᱢᱚᱜᱼᱟ ᱡᱮ ᱡᱮᱢᱚᱱ ᱥᱮᱨᱮᱧᱮᱫ ᱞᱮᱠᱟᱜᱮ ᱟᱸᱡᱚᱢ ᱡᱚᱝ ᱦᱚᱲ ᱦᱚᱸ ᱫᱩᱠ ᱠᱟᱠᱟᱱ ᱡᱤᱣᱤ ᱦᱚᱸ ᱦᱮᱰᱮᱡ ᱜᱚᱫᱚᱜ ᱟᱛᱟᱢ ᱠᱤᱥᱱᱤ ᱚᱱᱟᱛᱮ ᱠᱩᱭᱞᱤ ᱪᱮᱬᱮ ᱟᱹᱰᱤᱧ ᱠᱩᱥᱤᱭᱟᱠᱚᱣᱟ